ᱤᱧᱫᱚ ᱢᱤᱫᱴᱟᱝ ᱢᱟᱹᱡᱷᱟᱹᱨᱤᱭᱟᱹ ᱪᱟᱹᱥᱤ ᱠᱟᱹᱱᱟᱹᱧ ᱪᱟᱥ ᱠᱟᱹᱢᱤᱨᱮ ᱟᱹᱰᱤ ᱨᱟᱹᱥᱠᱟᱹ ᱨᱟᱹᱥᱠᱤᱧ ᱠᱟᱹᱢᱤᱭᱟ ᱢᱮᱱᱠᱷᱟᱱ ᱛᱟᱠᱨᱮ ᱥᱟᱶᱛᱮ ᱜᱩᱛᱤ ᱠᱟᱹᱬᱢᱤ ᱢᱩᱞᱭᱟᱹ ᱠᱚ ᱞᱟᱜᱟᱣ ᱠᱟᱛᱮᱫ ᱡᱟᱦᱟᱸ ᱛᱤᱱᱟᱹᱝ ᱤᱧ ᱪᱟᱥᱟ ᱚᱱᱟ ᱨᱮᱱᱟᱝ ᱟᱹᱰᱤ ᱞᱟᱵᱷ ᱫᱚ ᱵᱟᱹᱧ ᱧᱟᱢᱮᱫᱟ ᱪᱮᱫᱟᱜ ᱥᱮ ᱱᱤᱛᱟᱜ ᱡᱩᱜᱽ ᱨᱮ ᱠᱟᱹᱬᱢᱤ ᱦᱚᱸ ᱢᱩᱞᱤᱭᱟᱹ ᱠᱚᱦᱚᱸ ᱟᱨ ᱱᱟᱦᱮᱞ ᱜᱩᱛᱤ ᱠᱟᱹᱬᱢᱤ ᱦᱚᱸ ᱵᱟᱝ ᱠᱷᱟᱹᱛᱤᱨ ᱛᱮ ᱴᱨᱟᱠᱴᱚᱨ ᱛᱮ ᱪᱟᱥ ᱠᱟᱛᱮᱫ ᱯᱚᱭᱥᱟ ᱜᱮ ᱡᱟᱹᱥᱛᱤ ᱠᱷᱚᱨᱚᱪᱚᱜ ᱠᱟᱱᱟ ᱚᱱᱟ ᱥᱟᱶᱛᱮ ᱚᱱᱟ ᱨᱮᱱᱟᱝ ᱯᱷᱚᱞ ᱫᱚ ᱟᱹᱰᱤ ᱵᱟᱹᱲᱛᱤ ᱫᱚ ᱵᱟᱝ ᱧᱟᱢᱚᱜ ᱠᱟᱱᱟ ᱪᱮᱫᱟᱜ ᱥᱮ ᱠᱷᱚᱨᱟᱚ ᱦᱚᱸ ᱩᱱᱟᱹᱜ ᱜᱮ ᱠᱷᱚᱨᱪᱚ ᱪᱟᱞᱟᱜ ᱠᱟᱱᱟ ᱚᱱᱟ ᱞᱮᱠᱟᱛᱮ ᱱᱤᱛ ᱟᱜ ᱡᱩᱜᱽ ᱨᱮ ᱪᱟᱹᱥᱤ ᱦᱚᱲ ᱫᱚ ᱟᱹᱰᱤ ᱯᱷᱟᱭᱫᱟ ᱨᱮᱫᱚ ᱵᱟᱹᱱᱩᱜ ᱠᱚᱣᱟ ᱥᱮ ᱥᱟᱹᱨᱤ ᱧᱟᱢᱟᱢ ᱫᱚ ᱵᱟᱝ ᱠᱚ ᱧᱟᱢ ᱫᱟᱲᱮᱭᱟᱜ ᱠᱟᱱᱟ ᱢᱮᱱᱠᱷᱟᱱ ᱱᱤᱡᱮᱨ ᱵᱟᱹᱫᱽ ᱠᱷᱟᱹᱛᱤᱨ ᱛᱮ ᱪᱟᱥ ᱢᱟ ᱦᱩᱭᱩᱜ ᱠᱟᱱ ᱜᱮᱭᱟ ᱟᱨ ᱪᱟᱥ ᱦᱚᱸᱵᱚ ᱪᱟᱥ ᱜᱮᱭᱟ ᱪᱮᱫᱟᱜ ᱥᱮ ᱵᱟᱹᱫᱽ ᱵᱟᱹᱭᱦᱟᱹᱲ ᱫᱚ ᱟᱵᱚᱣᱟᱜ ᱠᱟᱱᱟ ᱮᱴᱟᱜ ᱦᱚᱲ ᱫᱚ ᱵᱟᱝ ᱠᱟᱱᱟ ᱚᱱᱟ ᱞᱮᱠᱟᱛᱮ ᱪᱟᱥ ᱫᱚ ᱱᱤᱦᱟᱹᱛ ᱜᱮ ᱫᱚᱨᱠᱟᱨ ᱠᱟᱱᱟ ᱟᱨ ᱪᱟᱥ ᱫᱚᱵᱚᱱ ᱪᱟᱥ ᱜᱮᱭᱟ ᱥᱟᱹᱨᱤ ᱪᱟᱥ ᱞᱮᱠᱟᱛᱮ ᱵᱟᱝ ᱧᱟᱢᱚᱜ ᱠᱟᱱ ᱛᱮᱜᱮ ᱱᱚᱝᱠᱟᱱ ᱮᱸᱴᱠᱮᱴᱚᱬᱮ ᱫᱚ ᱦᱩᱭᱩᱜ ᱠᱟᱱ ᱛᱟᱵᱳᱱᱟ